ᱜᱟᱛᱮ ᱥᱚᱢᱚᱭ ᱨᱮ ᱡᱚᱛᱚ ᱡᱟᱹᱥᱛᱤ ᱵᱷᱟᱜᱮ ᱜᱤᱫᱽᱨᱟᱹ ᱠᱚ ᱜᱷᱟᱭᱮᱞ ᱵᱟᱲᱟᱜᱼᱟ ᱦᱟᱸᱰᱮ ᱱᱷᱟᱰᱮ ᱠᱚ ᱜᱮᱫᱚᱜ ᱟ ᱥᱮ ᱠᱚ ᱯᱩᱴᱩᱨᱚᱜᱼᱟ ᱠᱚ ᱪᱷᱚᱞᱠᱟᱣ ᱟᱠᱚ ᱥᱮ ᱨᱟᱹᱯᱩᱫᱚᱜᱼᱟ ᱠᱚ ᱛᱚ ᱟᱭᱢᱟ ᱠᱤᱪᱷᱩ ᱠᱚ ᱦᱩᱭ ᱫᱟᱲᱮᱜ ᱜᱮᱭᱟ ᱜᱟᱛᱮ ᱨᱮᱫᱚ ᱛᱚ ᱵᱤᱵᱷᱤᱱᱱᱚ ᱜᱟᱛᱮ ᱨᱮ ᱵᱤᱵᱷᱤᱱᱚ ᱨᱚᱠᱚᱢ ᱟᱨᱦᱚᱸ ᱵᱚᱛᱚᱨ ᱵᱚᱛᱚᱨ ᱟᱠᱟᱱ ᱯᱷᱩᱴᱵᱚᱞ ᱨᱮ ᱡᱮᱨᱚᱠᱚᱢ ᱟᱹᱰᱤ ᱵᱚᱛᱚᱨᱟᱱ ᱥᱮ ᱠᱨᱤᱠᱮᱴ ᱨᱮ ᱥᱮ ᱡᱟᱦᱟᱱ ᱜᱟᱛᱮ ᱨᱮᱜᱮ ᱟᱹᱰᱤ ᱟᱹᱰᱤ ᱟᱸᱴ ᱵᱚᱛᱚᱨ ᱵᱚᱛᱚᱨᱟᱱ ᱤᱭᱟᱹ ᱦᱩᱭ ᱫᱟᱲᱮᱜ ᱜᱮᱭᱟ ᱮᱠᱥᱤᱰᱮᱱᱴ ᱦᱩᱭ ᱫᱟᱲᱮᱜ ᱜᱮᱭᱟ ᱟᱫᱚ ᱮᱭᱵᱟᱨ ᱡᱟᱦᱟᱸᱭ ᱜᱤᱫᱽᱨᱟᱹ ᱡᱩᱫᱤ ᱯᱩᱴᱩᱨᱚᱜ ᱠᱷᱟᱡ ᱮᱵᱟᱨ ᱯᱩᱴᱩᱨᱱᱟᱭ ᱱᱟᱥᱮᱱᱟᱜ ᱛᱚ ᱚᱱᱟᱨᱮ ᱰᱮᱴᱚᱞ ᱞᱟᱜᱟᱣ ᱦᱩᱭᱩᱜᱼᱟ ᱥᱮ ᱛᱩᱞᱟᱹᱢ ᱛᱮ ᱱᱟᱥᱮᱱᱟᱜ ᱯᱟᱣᱰᱟᱨ ᱮᱢ ᱠᱟᱛᱮ ᱥᱮᱴᱟ ᱮᱢᱱᱤ ᱠᱨᱮᱯ ᱵᱮᱱᱰᱮᱡᱽ ᱠᱟᱛᱮ ᱚᱱᱟᱫᱚ ᱮᱢᱱᱤ ᱥᱮᱢᱯᱮᱞᱤ ᱦᱩᱭ ᱫᱟᱲᱮᱭᱟᱜᱼᱟ ᱠᱤᱱᱛᱩ ᱮᱵᱟᱨ ᱢᱟᱪᱠᱟᱣ ᱠᱟᱱ ᱛᱟᱭᱟ ᱡᱮ ᱠᱟᱴᱟ ᱥᱚᱝᱜᱮ ᱥᱚᱝᱜᱮ ᱚᱸᱰᱮ ᱫᱚ ᱥᱮᱭ ᱵᱚᱨᱚᱵᱽ ᱵᱚᱨᱚᱵᱽ ᱮᱢ ᱞᱮᱠᱷᱟᱡ ᱨᱮᱭᱟᱲ ᱨᱮᱭᱟᱲ ᱫᱟᱜ ᱥᱮ ᱚᱱᱟ ᱮᱢ ᱠᱟᱛᱮ ᱠᱤᱪᱷᱩ ᱠᱷᱚᱱ ᱚᱱᱟᱫᱚ ᱮᱢᱱᱤ ᱠᱷᱩᱞᱟ ᱢᱮᱞᱟᱜᱮ ᱫᱚᱦᱚᱭ ᱦᱩᱭᱩᱜᱼᱟ ᱟᱫᱚ ᱚᱱᱟᱫᱚ ᱯᱚᱨᱚᱵᱚᱨᱛᱤ ᱛᱮ ᱚᱱᱟᱫᱚ ᱱᱟᱥᱮᱱᱟᱜ ᱢᱟᱥᱟᱡᱽ ᱠᱟᱛᱮ ᱚᱱᱟᱫᱚ ᱴᱟᱭᱤᱴ ᱛᱮ ᱛᱚᱞ ᱦᱩᱭᱩᱜᱼᱟ ᱡᱟᱝ ᱡᱩᱫᱤ ᱤᱭᱟᱹᱣ ᱠᱟᱱ ᱠᱷᱟᱡ ᱢᱚᱪᱠᱟᱣ ᱠᱟᱱ ᱠᱷᱟᱡ ᱛᱚᱞ ᱠᱟᱜ ᱦᱩᱭᱩᱜᱼᱟ ᱯᱚᱨᱚᱵᱚᱨᱛᱤ ᱛᱮ ᱚᱱᱟᱫᱚ ᱰᱚᱠᱴᱚᱨ ᱮ ᱰᱚᱠᱴᱚᱨ ᱴᱷᱮᱡ ᱤᱫᱤᱭᱮ ᱦᱩᱭᱩᱜᱼᱟ ᱩᱱᱤ ᱫᱚ ᱟᱫᱚ ᱡᱟᱦᱟᱸᱭ ᱠᱚᱲᱟ ᱥᱮ ᱠᱩᱲᱤ ᱵᱷᱤᱸᱫᱟᱲ ᱠᱟᱱᱟᱭ ᱫᱚ ᱩᱱᱤ ᱫᱚ ᱵᱟᱭ ᱯᱩᱴᱩᱨ ᱠᱟᱱᱟ ᱥᱮ ᱵᱟᱭ ᱨᱟᱹᱯᱩᱫ ᱠᱟᱱᱟ ᱩᱱᱤᱫᱚ ᱡᱟᱥᱴ ᱦᱟᱹᱥᱩ ᱠᱟᱫᱮᱭᱟ ᱮᱭᱵᱟᱨ ᱚᱱᱮ ᱡᱮ ᱦᱟᱹᱥᱩ ᱠᱟᱫᱮᱭᱟ ᱚᱱᱟ ᱡᱟᱭᱜᱟ ᱨᱮ ᱵᱷᱳᱞᱤᱱᱤ ᱥᱮ ᱵᱷᱳᱞᱤᱱᱤ ᱢᱚᱞᱚᱢ ᱦᱚᱸ ᱢᱮᱱᱟᱜᱼᱟ ᱛᱚ ᱚᱱᱟᱠᱚ ᱞᱟᱜᱟᱣ ᱞᱮᱠᱷᱟᱡ ᱜᱮ ᱚᱴᱳᱢᱮᱴᱤᱠᱞᱤ ᱚᱱᱟ ᱦᱟᱹᱥᱩ ᱫᱚ ᱵᱟᱝ ᱛᱟᱦᱮᱱᱟ ᱥᱮ ᱚᱠᱟᱨᱮ ᱡᱟᱦᱸᱭ ᱯᱞᱮᱭᱟᱨ ᱪᱳᱴ ᱠᱟᱛᱮ ᱡᱮ ᱢᱟᱭᱟᱝ ᱡᱚᱢᱟᱣ ᱠᱟᱱ ᱛᱟᱭᱟ ᱚᱠᱟᱨᱮ ᱪᱮᱫ ᱪᱚᱝ ᱮᱵᱟᱨ ᱚᱱᱟ ᱢᱟᱭᱟᱝ ᱡᱚᱢᱟᱣ ᱟᱠᱟᱱ ᱚᱸᱰᱮ ᱫᱚ ᱨᱮᱭᱟᱲ ᱫᱟᱜ ᱠᱤᱪᱷᱩ ᱠᱷᱚᱱ ᱮᱢ ᱠᱟᱛᱮ ᱟᱵᱟᱨ ᱞᱚᱞᱚ ᱫᱟᱜ ᱠᱤᱪᱷᱩ ᱠᱷᱚᱱ ᱮᱢ ᱠᱟᱛᱮ ᱢᱟᱱᱮ ᱨᱮᱭᱟᱲ ᱫᱟᱜ ᱞᱚᱞᱚ ᱫᱟᱜ ᱮᱢᱠᱟᱛᱮ ᱵᱟᱨᱭᱟ ᱫᱟᱜ ᱜᱮ ᱴᱩᱠ ᱴᱟᱠ ᱴᱩᱠ ᱴᱟᱠ ᱪᱮᱧᱡᱽ ᱠᱟᱛᱮ ᱮᱢ ᱦᱩᱭᱩᱜᱼᱟ ᱮᱢ ᱞᱮᱠᱷᱟᱡ ᱚᱱᱟ ᱫᱚ ᱚᱴᱳᱢᱮᱴᱤᱠᱞᱤ ᱚᱸᱰᱮ ᱠᱷᱚᱡ ᱫᱚ ᱢᱟᱭᱟᱝ ᱫᱚ ᱦᱟᱱᱛᱮ ᱱᱟᱛᱮ ᱯᱟᱥᱱᱟᱜᱼᱟ ᱟᱨ ᱱᱤᱭᱟᱹ ᱠᱷᱚᱡ ᱡᱟᱹᱥᱛᱤ ᱜᱷᱟᱭᱮᱞ ᱡᱮ ᱮᱠᱫᱚᱢ ᱨᱟᱹᱯᱩᱫ ᱠᱟᱱᱟᱭ ᱛᱚ ᱩᱱᱤᱫᱚ ᱥᱚᱝᱜᱮ ᱥᱚᱝᱜᱮ ᱚᱸᱰᱮᱱᱟᱥᱮᱱᱟᱜ ᱵᱮᱱᱰᱮᱡᱽ ᱠᱟᱛᱮ ᱥᱚᱸᱜᱮ ᱥᱚᱝᱜᱮ ᱦᱚᱥᱯᱤᱴᱟᱞ ᱤᱫᱤᱭᱮ ᱦᱩᱭᱩᱜᱼᱟ ᱩᱱᱤ ᱫᱚ